ᱠᱤᱛᱟᱹᱵ ᱵᱟᱫ ᱠᱟᱛᱮᱫ ᱦᱚᱸ ᱵᱟᱹᱠᱤ ᱡᱟᱦᱟᱸ ᱠᱚ ᱟᱭᱴᱮᱢ ᱦᱮᱱᱟᱜᱼᱟ ᱤᱞᱮᱠᱴᱨᱤᱠ ᱟᱭᱴᱮᱢ ᱥᱮ ᱡᱟᱦᱟᱸ ᱛᱤᱱᱟᱹᱜ ᱤᱭᱟᱹ ᱠᱚᱡ ᱠᱚᱥᱢᱮᱴᱤᱠ ᱦᱳᱠ ᱵᱟᱹᱠᱤ ᱡᱟᱦᱟᱸ ᱛᱤᱱᱟᱹᱜ ᱯᱨᱳᱰᱟᱠᱴ ᱟᱨᱠᱤ ᱦᱟᱛᱟᱣ ᱟᱠᱟᱫᱟᱢ ᱚᱱᱞᱟᱭᱤᱱ ᱠᱷᱚᱱ ᱚᱱᱟ ᱢᱚᱫᱽᱫᱷᱮ ᱨᱮᱫᱚ ᱵᱚᱭ ᱨᱮᱫᱚ ᱥᱮᱨᱚᱠᱚᱢ ᱱᱮᱜᱮᱴᱤᱵᱷ ᱫᱚ ᱵᱟᱹᱱᱩᱜᱼᱟ ᱢᱮᱱᱠᱷᱟᱱ ᱵᱟᱹᱠᱤ ᱤᱞᱮᱠᱴᱨᱤᱠ ᱤᱭᱟᱹ ᱡᱤᱱᱤᱥ ᱨᱮᱫᱚ ᱦᱚᱭᱛᱚ ᱚᱱᱟ ᱴᱮᱠᱥᱚᱭ ᱵᱮᱯᱟᱨ ᱴᱟᱜ ᱫᱚ ᱚᱱᱞᱟᱭᱤᱱ ᱛᱮᱢ ᱥᱚᱯᱤᱝ ᱞᱮᱠᱷᱟᱱ ᱫᱚ ᱚᱱᱟ ᱴᱮᱠᱥᱚᱭ ᱵᱚᱯᱟᱨ ᱴᱟᱜ ᱫᱚ ᱵᱟᱢ ᱵᱩᱡᱷᱟᱹᱣ ᱫᱟᱲᱮᱭᱟᱜᱼᱟ ᱥᱮᱠᱮᱱᱰ ᱦᱩᱭᱩᱜ ᱠᱟᱱᱟ ᱡᱤᱱᱤᱥ ᱯᱛᱨᱚ ᱠᱷᱮᱛᱨᱮ ᱫᱚ ᱟᱱᱮ ᱡᱟᱢᱟᱼᱠᱟᱯᱚᱲ ᱠᱤᱪᱨᱤᱡᱽᱼᱠᱷᱟᱺᱰᱣᱟᱹᱜ ᱠᱚᱨᱮ ᱫᱚ ᱟᱢᱟᱜ ᱱᱚᱛᱮ

ᱡᱟᱢᱟᱼᱠᱟᱯᱚᱲ ᱨᱮᱫᱚ ᱟᱢᱟᱜ ᱮᱠᱮᱱ ᱠᱟᱞᱟᱨ ᱨᱮᱱᱟᱜ ᱴᱮᱠᱥᱚᱭ ᱵᱮᱯᱟᱨ ᱪᱮᱫᱞᱮᱠᱟ ᱦᱩᱭᱩᱜᱼᱟ ᱚᱱᱟ ᱠᱚ ᱵᱮᱯᱟᱨ ᱛᱮ ᱵᱟᱝ ᱵᱩᱡᱩᱜᱼᱟ ᱦᱩᱭᱩᱜ ᱠᱟᱱᱟ ᱫᱤᱛᱤᱭᱚ ᱦᱩᱭᱩᱜ ᱠᱟᱱᱟ ᱡᱮ ᱟᱢᱟᱝ ᱚᱱᱞᱟᱭᱤᱱ ᱡᱟᱦᱟᱸ ᱠᱚᱢ ᱦᱟᱛᱟᱣᱟ ᱚᱱᱟ ᱠᱚ ᱢᱤᱫᱴᱟᱝ ᱨᱤᱵᱷᱤᱭᱩ ᱵᱟᱫ ᱠᱟᱛᱮ ᱢᱟᱱᱮ ᱨᱤᱵᱷᱤᱭᱩ ᱠᱟᱛᱮ ᱟᱨᱠᱤ ᱢᱟᱱᱮ ᱵᱮᱜᱽ ᱥᱤᱥᱴᱮᱢ ᱡᱟᱦᱟᱸᱴᱟᱜ ᱟᱨᱠᱤ ᱠᱟᱞᱟᱨ ᱡᱩᱫᱤ ᱵᱟᱱᱩ ᱛᱟᱢᱟ ᱡᱟᱦᱟᱸᱴᱟᱜ ᱡᱩᱫᱤ ᱰᱤᱯᱷᱮᱠᱴ ᱦᱮᱡ ᱠᱟᱱᱟ ᱚᱱᱟ ᱟᱨᱠᱤ ᱫᱚᱠᱟᱱ ᱨᱮ ᱡᱟᱦᱟᱸ ᱛᱤᱱᱟᱹᱜ ᱤᱡᱤ ᱚᱯᱷᱞᱟᱭᱤᱱ ᱛᱮ ᱨᱩᱣᱟᱹᱲᱟ ᱚᱱᱞᱟᱭᱤᱱ ᱛᱮ ᱨᱩᱣᱟᱹᱲ ᱫᱚ ᱠᱟᱴᱤᱡ ᱪᱟᱯ ᱜᱮᱭᱟ ᱚᱱᱟ ᱟᱵᱟᱨ ᱥᱟᱛ ᱫᱤᱱ ᱨᱮᱱᱟᱜ ᱰᱮᱴ ᱮᱢᱚᱜ ᱟᱠᱚ ᱥᱟᱛ ᱫᱤᱱ ᱦᱳᱠ ᱪᱳᱫᱫᱳ ᱫᱤᱱ ᱦᱳᱠ ᱛᱚ ᱚᱱᱟ ᱥᱤᱥᱴᱮᱢ ᱴᱟᱜ ᱫᱚ ᱚᱰᱟᱨ ᱥᱚᱢᱚᱭ ᱡᱟᱦᱸ ᱛᱤᱱᱟᱹᱜ ᱤᱡᱤᱭᱟ ᱵᱮᱠ ᱥᱤᱥᱴᱮᱢ ᱫᱚ ᱩᱱᱟᱹᱜ ᱫᱚ ᱵᱟᱝ ᱤᱡᱤᱭᱟ ᱡᱮ ᱨᱩᱣᱟᱹᱲᱟᱢ ᱚᱱᱟ ᱫᱚ ᱩᱱᱟᱹᱜ ᱛᱟᱲᱟᱛᱟᱲᱤ ᱫᱚ ᱵᱟᱝ ᱤᱡᱤᱭᱟ ᱳᱴᱟᱨ ᱠᱷᱮᱛᱨᱮᱣ ᱢᱤᱫᱴᱮᱱ ᱪᱟᱯ ᱦᱩᱭᱩᱜᱼᱟ